ᱦᱩᱻ ᱤᱧ ᱞᱟᱹᱭᱮᱫ ᱛᱟᱦᱮᱱᱟ ᱡᱮ ᱦᱟᱱᱟ ᱵᱟᱸᱠᱩᱲᱟ ᱰᱤᱥᱴᱨᱤᱠ ᱨᱮ ᱚᱱᱠᱟᱱ ᱧᱮᱞ ᱡᱚᱝ ᱡᱟᱭᱜᱟ ᱚᱠᱟ ᱠᱚᱨᱮ ᱢᱮᱱᱟᱜᱼᱟ ᱪᱮᱫ ᱚ ᱚ ᱦᱮᱸ ᱛᱚ ᱟᱫᱚ ᱢᱩᱠᱩᱴᱢᱩᱱᱤᱯᱩᱨ ᱨᱮᱫᱚ ᱪᱮᱫ ᱠᱚ ᱢᱮᱱᱟᱜ ᱛᱮ ᱚᱱᱠᱟᱱ ᱧᱮᱞ ᱡᱟᱭᱜᱟ ᱦᱮᱸ ᱛᱚ ᱟᱨ ᱛᱟᱦᱚᱞᱮ ᱛᱤᱥ ᱠᱚ ᱚᱸᱰᱮ ᱧᱮᱞ ᱠᱚ ᱪᱟᱞᱟᱜᱼᱟ ᱚ ᱦᱮᱸ ᱟᱹᱰᱤ ᱠᱤᱪᱷᱩ ᱧᱟᱢᱚᱜᱼᱟ ᱵᱟᱝ ᱛᱟᱦᱚᱞᱮ ᱟᱨ ᱤᱭᱟᱹ ᱥᱩᱥᱩᱱᱤᱭᱟᱹ ᱯᱟᱦᱟᱲ ᱨᱮᱫᱚ ᱪᱮᱫ ᱠᱚ ᱟᱪᱪᱷᱟ ᱟᱫᱚ ᱚᱱᱠᱟᱱ ᱧᱮᱞ ᱡᱤᱱᱤᱥ ᱫᱚ ᱪᱮᱫ ᱠᱚ ᱢᱮᱱᱟᱜᱼᱟ ᱟᱨ

ᱩᱸ ᱦᱮᱸ ᱟᱨ ᱠᱤᱨᱤᱧ ᱟᱹᱠᱷᱨᱤᱧ ᱟᱪᱪᱷᱟ ᱦᱮᱸ ᱛᱚ ᱟᱫᱚ ᱚᱸᱰᱮ ᱠᱷᱚᱱ ᱚᱱᱟ ᱥᱩᱨ ᱥᱩᱯᱩᱨ ᱠᱚᱨᱮ ᱪᱮᱫ ᱡᱚᱢ ᱡᱟᱭᱜᱟ ᱠᱚ ᱚᱠᱟ ᱠᱚᱨᱮ ᱢᱮᱱᱟᱜᱼᱟ ᱨᱮᱥᱴᱩᱨᱮᱱᱴ ᱚᱻ ᱟᱨ ᱥᱩᱥᱩᱱᱤᱭᱟᱹ ᱯᱟᱦᱟᱲ ᱨᱮᱫᱚ ᱟᱪᱪᱷᱟ ᱚᱱᱟ ᱫᱚᱠᱟᱱ ᱠᱚᱫᱚ ᱛᱤᱱᱟᱹ ᱥᱟᱹᱜᱤᱧ ᱨᱮ ᱢᱮᱱᱟᱜᱼᱟ

ᱦᱩᱸ ᱦᱟᱹᱯᱳᱭ ᱚᱸᱰᱮ ᱫᱟᱲᱟᱱ ᱪᱟᱞᱟᱣ ᱦᱩᱭᱩᱜ ᱞᱟᱹᱜᱤᱛ ᱟᱛᱳ ᱚᱱᱟ ᱛᱤᱧ ᱠᱩᱞᱤᱭᱮᱫ ᱢᱮᱭᱟ ᱦᱳᱭ ᱚᱱᱟ ᱛᱮᱜᱮ ᱠᱷᱚᱵᱚᱨ ᱞᱤᱧ ᱦᱟᱛᱟᱣ ᱭᱮᱫᱼᱟ ᱦᱮᱸ ᱴᱷᱤᱠ ᱜᱮᱭᱟ ᱛᱟᱦᱚᱞᱮ ᱢᱟ ᱫᱚᱦᱚᱭ ᱵᱤᱱ ᱦᱳᱭ ᱴᱷᱤᱠ ᱜᱮᱭᱟ ᱛᱟᱦᱚᱞᱮ ᱢᱟ